ᱤᱧᱟᱹᱜ ᱧᱩᱛᱩᱢ ᱫᱚ ᱵᱤᱨᱥᱤ ᱢᱟᱨᱰᱤ ᱤᱧ ᱫᱚ ᱢᱤᱫᱴᱟᱝ ᱟᱹᱰᱤ ᱨᱮᱸᱜᱮᱡ ᱱᱟᱪᱟᱨ ᱚᱲᱟᱜ ᱨᱮ ᱡᱟᱱᱟᱢ ᱟᱠᱟᱱᱟᱹᱧ ᱛᱚ ᱠᱟᱹᱴᱤᱡ ᱠᱷᱚᱱᱟᱜ ᱜᱮ ᱟᱹᱰᱤ ᱯᱟᱲᱦᱟᱜ ᱨᱮᱱᱟᱜ ᱤᱪᱪᱷᱟᱹ ᱛᱟᱦᱮᱸ ᱠᱟᱱ ᱛᱤᱧᱟᱹ ᱟᱨ ᱯᱟᱲᱦᱟᱣ ᱦᱚᱹᱧ ᱯᱟᱲᱦᱟᱣ ᱟᱠᱟᱱᱟ ᱟᱹᱰᱤ ᱠᱚᱥᱴᱚ ᱠᱟᱛᱮ ᱯᱨᱟᱭᱢᱟᱨᱤ ᱠᱷᱚᱱᱟᱜ ᱜᱨᱮᱡᱩᱣᱮᱴ ᱫᱷᱟᱹᱨᱤᱡ ᱫᱚᱧ ᱯᱟᱲᱦᱟᱣ ᱟᱠᱟᱱ ᱜᱮᱭᱟ ᱯᱚᱭᱥᱟ ᱠᱚᱦᱚᱸ ᱟᱹᱰᱤ ᱟᱱᱟᱴ ᱛᱟᱦᱮᱸ ᱠᱟᱱᱟ ᱚᱱᱟ ᱛᱮ ᱵᱤᱥᱤ ᱫᱚ ᱵᱟᱹᱧ ᱯᱟᱲᱦᱟᱣ ᱫᱟᱲᱮᱣ ᱠᱟᱣᱫᱟ ᱚᱱᱟ ᱛᱮ ᱚᱸᱰᱮ ᱫᱷᱟᱹᱨᱤᱡ ᱜᱤᱧ ᱯᱟᱲᱦᱟᱣ ᱟᱠᱟᱱ ᱛᱮ ᱟᱫᱚ ᱱᱤᱛᱚᱜ ᱫᱚ ᱚᱲᱟᱜ ᱨᱮᱜᱮ ᱢᱤᱱᱟᱹᱧᱟ ᱚᱲᱟᱜ ᱠᱚᱨᱮ ᱜᱤ ᱱᱤᱛᱚᱜ ᱫᱚ ᱠᱟᱹᱢᱤ ᱵᱟᱲᱟ ᱦᱩᱭᱩᱜ ᱠᱟᱱᱟ ᱪᱟᱥ ᱵᱟᱥ ᱜᱮ ᱦᱩᱭᱩᱜ ᱠᱟᱱᱟ